ᱡᱚᱦᱟᱨ ᱟᱯᱮᱭᱟᱜ ᱨᱮᱥᱴᱩᱨᱮᱱᱴ ᱨᱮᱭᱟᱜ ᱧᱩᱛᱩᱢ ᱟᱸᱡᱚᱢ ᱠᱟᱛᱮᱜ ᱤᱧ ᱟᱯᱮᱭᱟᱜ ᱨᱮᱥᱴᱩᱨᱮᱱᱴ ᱠᱷᱚᱱ

ᱟᱯᱮᱭᱟᱜ ᱨᱮᱥᱴᱩᱨᱮᱱᱴ ᱯᱚᱞᱤᱥᱤ ᱦᱤᱥᱟᱹᱵᱽ ᱛᱮ ᱡᱚᱫᱤ ᱡᱚᱢᱟᱜ ᱢᱚᱸᱡᱽ ᱵᱟᱝ ᱦᱩᱭᱩᱜ ᱠᱷᱟᱱ ᱟᱯᱮᱯᱮ ᱨᱤᱴᱟᱨᱱ ᱯᱮ ᱦᱟᱛᱟᱣᱟ ᱟᱨ ᱵᱟᱝᱠᱷᱟᱱ ᱯᱚᱭᱥᱟᱯᱮ ᱠᱩᱞᱼᱟ ᱡᱮᱦᱮᱛᱩ ᱱᱤᱭᱟᱹ ᱡᱚᱢᱟᱜ ᱯᱩᱨᱟᱹ ᱵᱟᱹᱲᱤᱡ ᱜᱮᱭᱟ ᱛᱟᱦᱞᱮ ᱟᱯᱮ ᱱᱤᱭᱟᱹ ᱡᱚᱢᱟᱜ ᱨᱤᱴᱟᱨᱱ ᱦᱟᱛᱟᱣ ᱯᱮ ᱟᱨ ᱵᱟᱝᱠᱷᱟᱱ ᱯᱚᱭᱥᱟ ᱮᱢ ᱨᱩᱣᱟᱹᱲᱟᱹᱧ ᱯᱮ